ᱦᱮᱸ ᱤᱧ ᱫᱚ ᱫᱚᱢ ᱫᱚᱢ ᱟᱹᱛᱩ ᱠᱷᱚᱱᱤᱧ ᱞᱟᱹᱭᱫᱟ ᱞᱟᱹᱭ ᱮᱫ ᱛᱟᱦᱮᱱᱟᱹᱧ ᱱᱮᱛᱟᱨ ᱢᱟ ᱱᱚᱜᱼᱚᱭ ᱫᱟᱜ ᱫᱤᱱ ᱟᱫᱚ ᱵᱩᱜᱤ ᱛᱮᱪᱚ ᱜᱤᱫᱽᱨᱟᱹ ᱠᱚᱠᱚ ᱨᱩᱣᱟᱹᱜ ᱠᱟᱱ ᱟᱨ ᱱᱚᱜᱼᱚᱭ ᱰᱟᱜ ᱠᱚ ᱵᱚᱰᱮ ᱵᱚᱰᱮ ᱫᱟᱜ ᱠᱚ ᱧᱩᱭ ᱫᱟ ᱜᱟᱛᱮᱜ ᱠᱟᱱᱟ ᱠᱚ ᱠᱷᱩᱜ ᱢᱟᱫᱟ ᱠᱚ ᱧᱟᱢᱮᱫ ᱠᱚᱣᱟ ᱨᱩᱣᱟᱹᱜ ᱠᱟᱱᱟ ᱠᱚ ᱢᱟᱱᱮ ᱪᱮᱫ ᱞᱮᱠᱟ ᱫᱤᱱᱢᱟᱱ ᱛᱚ ᱜᱤᱫᱽᱨᱟᱹ ᱛᱚ ᱜᱟᱛᱮᱜ ᱠᱟᱱᱟ ᱠᱚ ᱦᱮᱸ ᱫᱟᱜ ᱥᱮᱫ ᱪᱟᱞᱟᱜ ᱠᱟᱱᱟ ᱠᱚ ᱟᱫᱚ ᱡᱚᱛᱚ ᱫᱚ ᱵᱟᱝ ᱡᱮᱢᱚᱱ ᱤᱧ ᱨᱮᱱ ᱵᱟᱨᱭᱟ ᱜᱤᱫᱽᱨᱟᱹ ᱫᱟᱜ ᱥᱮᱱ ᱠᱤᱱ ᱪᱟᱞᱟᱜ ᱠᱟᱱᱟ ᱢᱤᱫ ᱴᱮᱱ ᱫᱚ ᱧᱤᱫᱟᱹ ᱧᱤᱫᱟᱹᱭ ᱨᱩᱣᱟᱹᱜ ᱠᱟᱱᱟ ᱟᱫᱚᱧ ᱢᱮᱱᱫᱟ ᱛᱟᱦᱚᱞᱮ ᱪᱚᱞᱚᱵᱚᱱ ᱪᱟᱞᱟᱜᱼᱟ ᱚᱸᱰᱮ ᱵᱚᱱ ᱞᱟᱹᱭ ᱚᱴᱚ ᱟᱭ ᱜᱮ ᱰᱟᱠᱛᱟᱨ ᱫᱤᱫᱤᱢᱚᱱᱤ ᱵᱟᱢ ᱞᱟᱹᱭ ᱟᱭ ᱠᱷᱟᱱ ᱫᱚ ᱩᱱᱤ ᱫᱚ ᱪᱤᱠᱟᱹᱭ ᱵᱟᱲᱟᱭᱟ ᱮᱦᱚᱵ ᱠᱟᱱᱟ ᱱᱤᱭᱟᱹ ᱯᱮ ᱯᱩᱱ ᱫᱤᱱ ᱦᱩᱭᱩᱜ ᱠᱟᱱᱟ ᱴᱚᱞᱟᱨᱮᱱ ᱟᱫᱚ ᱟᱭᱢᱟ ᱩᱛᱟᱹᱨ ᱜᱤᱫᱽᱨᱟᱹ ᱜᱮᱠᱚ ᱚᱱᱠᱟᱜ ᱠᱟᱱᱟ ᱦᱮᱸ ᱦᱮᱸ ᱦᱮᱸ ᱟᱪᱪᱷᱟ ᱦᱮᱸ ᱦᱮᱸ ᱦᱮᱸ ᱦᱮᱸ ᱦᱮᱸ ᱟᱪᱪᱷᱟ

ᱟᱪᱪᱷᱟ ᱟᱪᱪᱷᱟ ᱦᱮᱸ ᱦᱮᱸ ᱟᱨ ᱰᱳᱵᱷᱟᱜ ᱠᱚᱨᱮᱜ ᱵᱚᱞᱮ ᱯᱟᱛᱞᱟ ᱠᱚ ᱫᱟᱜ ᱠᱚ ᱛᱚᱵᱟᱣ ᱞᱮᱱᱠᱷᱟᱱ ᱮᱱᱠᱷᱟᱱ ᱫᱚ ᱚᱱᱠᱟ

ᱚᱻ

ᱚᱻ ᱚᱱᱟ ᱫᱟᱜ ᱨᱮᱞᱮ ᱞᱟᱜᱟᱣᱟᱜ ᱟᱜ ᱵᱤᱞᱪᱤᱝ ᱯᱟᱣᱰᱟᱨ

ᱚᱻ ᱟᱪᱪᱷᱟ ᱟᱪᱪᱷᱟ ᱟᱞᱮ ᱫᱚ ᱵᱟᱞᱮ ᱵᱟᱲᱟᱭᱟᱛᱚ ᱩᱱᱟᱹᱜ ᱫᱚ ᱟᱫᱚ ᱪᱤᱠᱟᱹᱢ ᱵᱩᱡ ᱚᱱᱟ ᱛᱮᱜᱮ ᱛᱳᱧ ᱞᱟᱹᱭ ᱟᱢ ᱠᱟᱱᱟ

ᱚᱻ ᱫᱟᱜ ᱡᱚᱫᱤ ᱯᱷᱟᱨᱪᱟ ᱥᱟᱯᱷᱟ ᱠᱟᱛᱮᱫ ᱟᱫᱚ ᱚᱱᱟ ᱫᱚ ᱦᱟᱹᱨᱩᱵ ᱵᱟᱲᱟ ᱠᱟᱜᱼᱟ ᱞᱮ ᱟᱪᱪᱷᱟ ᱟᱪᱪᱷᱟ ᱚᱱᱟᱫᱚ ᱦᱟᱹᱲᱩᱵ ᱠᱟᱛᱮᱫ ᱫᱚᱦᱚ ᱠᱟᱜ ᱦᱩᱭᱩᱜᱼᱟ ᱚᱻ

ᱦᱮᱸ ᱦᱮᱸ ᱦᱮᱸ ᱚᱻ ᱧᱤᱫᱟᱹ ᱵᱮᱲᱟ ᱦᱮᱸ ᱟᱫᱚ ᱤᱧ ᱢᱟ ᱮᱱᱛᱮᱫ ᱟᱹᱛᱩ ᱦᱚᱲ ᱛᱚ ᱤᱧ ᱫᱚ ᱱᱚᱜᱼᱚᱭ ᱤᱧ ᱠᱩᱞᱤ ᱠᱮᱜ ᱢᱮᱛᱮᱧ ᱡᱚᱛᱚᱢ ᱵᱟᱲᱟᱭ ᱦᱚᱪᱚ ᱠᱮᱫᱤᱧᱟ ᱟᱫᱚ ᱛᱟᱦᱚᱞᱮ ᱡᱚᱛᱚ ᱦᱚᱲ ᱴᱚᱞᱟ ᱨᱮᱱ ᱱᱚᱝᱠᱟ ᱜᱤᱧ ᱞᱟᱹᱭ ᱟᱠᱚᱣᱟ ᱟᱨ ᱵᱟᱠᱷᱟᱱ ᱪᱤᱠᱟᱹ ᱠᱚ ᱵᱩᱡᱟ ᱟᱫᱚ ᱞᱟᱹᱭ ᱵᱟᱲᱟ ᱟᱫ ᱠᱚᱜᱤᱧ ᱟᱫᱚ ᱡᱚᱛᱚ ᱦᱚᱲ ᱨᱮᱱ ᱜᱤᱫᱽᱨᱟᱹ ᱜᱮᱛᱚ ᱨᱩᱣᱟᱹᱭᱮᱫ ᱠᱚᱣᱟ ᱟᱫᱚᱧ ᱢᱮᱛᱟ ᱟᱠᱚᱣᱟ ᱪᱚᱞᱚ ᱡᱚᱛᱚ ᱦᱚᱲ ᱵᱚᱱ ᱪᱟᱞᱟᱜᱼᱟ ᱨᱟᱱ ᱟᱹᱜᱩ ᱵᱟᱹᱧ ᱞᱟᱹᱭ ᱟᱠᱚ ᱠᱷᱚᱱ ᱪᱤᱠᱟᱹ ᱠᱚ ᱵᱩᱡᱟ ᱟᱪᱪᱷᱟ

ᱦᱮᱸᱻ ᱦᱮᱸ ᱻ ᱦᱮᱸᱻ ᱦᱮᱸ ᱦᱮᱸ ᱥᱮ ᱚᱱᱟ ᱢᱟᱧ ᱵᱩᱡ ᱠᱮᱜ ᱜᱮ ᱟᱫᱚ ᱚᱱᱮ ᱚᱱᱠᱟ ᱟᱹᱛᱩ ᱦᱚᱲ ᱵᱟᱝᱠᱚ ᱪᱟᱞᱟᱣ ᱞᱮᱱᱠᱷᱟᱱ ᱟᱫᱚ ᱤᱧ ᱫᱚ ᱜᱤᱫᱽᱨᱟᱹ ᱡᱟᱹᱥᱛᱤ ᱛᱮ ᱤᱧᱟᱹᱜ ᱚᱲᱟᱜ ᱨᱮᱱ ᱫᱚᱠᱚ ᱨᱩᱣᱟᱹᱜ ᱠᱟᱱᱛᱮ ᱟᱫᱚ ᱤᱧ ᱞᱟᱦᱟᱜᱮ ᱟᱹᱢᱤᱧ ᱵᱟᱲᱟᱭ ᱦᱚᱪᱚᱭᱮᱫ ᱢᱮᱭᱟ ᱟᱫᱚ ᱟᱞᱮ ᱴᱚᱞᱟᱨᱮᱱ ᱟᱹᱛᱩ ᱴᱚᱞᱟᱨᱮᱱ ᱞᱟᱹᱭ ᱠᱟᱛᱮᱫ ᱟᱫᱚ ᱞᱮ ᱪᱟᱞᱟᱜᱼᱟ ᱡᱚᱛᱚ ᱦᱮᱸ ᱚᱱᱟᱜᱮ ᱦᱮᱸ ᱦᱮᱸ ᱦᱮᱸ ᱦᱮᱸ ᱦᱮᱸ ᱦᱮᱸ ᱵᱟᱝᱠᱷᱟᱱ ᱫᱚ ᱟᱭᱢᱟ ᱨᱚᱠᱚᱢ ᱨᱳᱜ ᱵᱤᱜᱷᱤᱱ ᱨᱟᱠᱟᱵᱽ ᱮᱱᱟ ᱚᱱᱟ ᱢᱟ ᱴᱷᱤᱠ ᱠᱟᱛᱷᱟ ᱜᱮ ᱦᱮᱸ ᱚᱱᱟ ᱨᱮᱭᱟᱜ ᱠᱟᱨᱚᱱ ᱦᱚᱸ ᱢᱮᱱᱟᱜᱼᱟ ᱟᱫᱚ ᱦᱚᱲ ᱢᱟ ᱚᱱᱮ ᱚᱱᱠᱟ ᱵᱟᱝ ᱠᱚ ᱵᱩᱡ ᱴᱷᱤᱠ ᱫᱟᱲᱮᱭᱟᱜ ᱠᱷᱟᱱ ᱫᱚ ᱚᱱᱮ ᱚᱠᱟ ᱥᱮᱫ ᱵᱟᱝ ᱪᱟᱞᱟᱜ ᱚᱠᱟ ᱥᱮᱫ ᱵᱟᱝ ᱪᱤᱠᱟᱹᱭ ᱚᱱᱮ ᱚᱱᱠᱟ ᱜᱮᱛᱚ ᱦᱮᱸ ᱢᱟ ᱟᱹᱰᱤ ᱟᱸᱴᱤᱧ ᱠᱩᱥᱤᱭᱮᱱᱟ ᱢᱟ ᱱᱚᱜᱼᱚᱭ ᱤᱧ ᱞᱟᱹᱭ ᱟᱠᱚᱣᱟ ᱱᱚᱜᱼᱚᱭ ᱢᱚᱡᱽ ᱜᱮᱢ ᱞᱟᱹᱭ ᱟᱹᱫᱤᱧ ᱦᱮᱸ ᱦᱮᱸ ᱢᱟ ᱛᱚᱵᱮ ᱢᱟ ᱵᱮᱥ ᱜᱮᱭᱟ ᱦᱮᱸ ᱦᱮᱸ ᱦᱮᱸ ᱢᱟ ᱢᱟ ᱫᱚᱦᱚᱭ ᱢᱮ